ᱟᱵᱚᱣᱟᱜ ᱟᱛᱳ ᱫᱤᱥᱚᱢ ᱨᱮᱫᱚ ᱡᱟᱦᱟᱱᱟᱜ ᱵᱮᱯᱥᱟ ᱮᱦᱚᱵ ᱡᱚᱠᱷᱮᱡ ᱴᱚᱞᱟᱨᱮᱱ ᱦᱚᱲ ᱟᱭᱢᱟ ᱨᱚᱠᱚᱢ ᱠᱟᱛᱷᱟᱠᱚ ᱨᱚᱲᱟ ᱛᱚ ᱩᱱᱠᱩᱣᱟᱜ ᱠᱟᱛᱷᱟ ᱵᱟᱝ ᱟᱸᱡᱚᱢ ᱠᱟᱛᱮᱫ ᱟᱢ ᱱᱤᱡᱮᱨᱟᱜ ᱢᱚᱛ ᱛᱮ ᱫᱚᱠᱟᱱ ᱠᱷᱩᱞᱟᱹᱣ ᱠᱟᱛᱮᱫ ᱫᱚᱠᱟᱱ ᱦᱩᱭᱩᱜᱼᱟ ᱴᱚᱞᱟᱨᱮᱱ ᱦᱚᱲᱦᱚ ᱡᱚᱛᱚ ᱨᱚᱠᱚᱢ ᱫᱚᱠᱟᱱ ᱫᱚ ᱟᱛᱩᱯᱟᱲᱟ ᱨᱮᱫᱚ ᱵᱟᱠᱚ ᱫᱚᱠᱟᱱ ᱦᱚᱪᱚᱣᱟᱜ ᱜᱮᱭᱟ ᱟᱨ ᱚᱱᱟ ᱫᱚᱠᱟᱱ ᱞᱟᱹᱜᱤᱫ ᱛᱮ ᱟᱵᱚ ᱟᱭᱢᱟᱜᱟᱱ ᱴᱟᱠᱟ ᱯᱚᱭᱥᱟ ᱞᱟᱜᱟᱣ ᱟᱵᱚᱱᱟ ᱚᱱᱟ ᱴᱟᱠᱟ ᱯᱚᱭᱥᱟ ᱡᱚᱫᱤ ᱵᱟᱝ ᱛᱟᱦᱮᱱᱟ ᱛᱟᱵᱚᱱ ᱠᱷᱟᱱ ᱛᱚᱵᱮ ᱦᱚ ᱟᱵᱚᱫᱚ ᱡᱟᱦᱟᱱᱟᱜ ᱵᱮᱯᱥᱟ ᱫᱚ ᱵᱟᱵᱚᱱ ᱥᱩᱨᱩ ᱫᱟᱲᱮᱭᱟᱜᱼᱟ